ᱵᱷᱟᱨᱚᱛᱨᱮ ᱟᱹᱰᱤ ᱞᱟᱹᱠᱛᱤᱭᱟᱱ ᱞᱟᱠᱪᱟᱨ ᱟᱱ ᱥᱮᱨᱣᱟ ᱫᱚ ᱫᱤᱠᱩ ᱠᱚᱣᱟᱜ ᱫᱚ ᱦᱩᱭᱩᱜ ᱠᱟᱱᱟ ᱫᱩᱨᱜᱟᱹᱯᱩᱡᱟᱹ ᱠᱟᱹᱞᱤ ᱯᱩᱡᱟᱹ ᱜᱚᱱᱮᱥ ᱯᱩᱡᱟᱹ ᱠᱟᱨᱛᱤᱠ ᱯᱩᱡᱟᱹ ᱥᱚᱨᱚᱥᱚᱛᱤ ᱯᱩᱡᱟᱹ ᱟᱨ ᱟᱵᱚ ᱥᱟᱱᱛᱟᱲ ᱠᱚᱣᱟᱜ ᱫᱚ ᱦᱩᱭᱩᱜ ᱠᱟᱱᱟ ᱵᱟᱦᱟ ᱥᱚᱦᱨᱟᱭ ᱫᱚᱝ ᱞᱟᱜᱽᱲᱮ ᱢᱟᱜᱽᱥᱤᱢ ᱢᱟᱜ ᱢᱚᱬᱮ ᱱᱚᱣᱟ ᱠᱚᱜᱮ ᱟᱨ ᱮᱴᱟᱜ ᱞᱟᱠᱪᱟᱨ ᱠᱷᱚᱱ ᱫᱚ ᱟᱵᱚ ᱵᱷᱟᱨᱚᱛ ᱪᱮᱫ ᱞᱮᱠᱟᱛᱮ ᱟᱭᱢᱟᱛᱮ ᱵᱷᱮᱜᱟᱨ ᱜᱮᱭᱟ ᱵᱷᱮᱜᱟᱨ ᱫᱚ ᱱᱚᱣᱟᱜᱮ ᱠᱟᱱᱟ ᱡᱮ ᱫᱤᱠᱩ ᱠᱚᱣᱟᱜ ᱫᱚ ᱵᱚᱪᱷᱚᱨ ᱨᱮ ᱡᱟᱦᱟᱸ ᱢᱤᱫᱴᱟᱝ ᱟᱹᱰᱤ ᱢᱟᱨᱟᱝ ᱯᱚᱨᱚᱵ ᱦᱩᱭᱩᱜ ᱠᱟᱱᱟ ᱫᱩᱨᱜᱟᱹ ᱯᱩᱡᱟᱹ ᱟᱨ ᱟᱵᱚᱣᱟᱜ ᱫᱚ ᱦᱩᱭᱩᱜ ᱠᱟᱱᱟ ᱥᱚᱦᱨᱟᱭ ᱥᱚᱦᱨᱟᱭ ᱫᱚ ᱟᱵᱚ ᱡᱟᱦᱟᱸ ᱯᱟᱹᱦᱤᱞ ᱦᱟᱯᱲᱟᱢ ᱠᱚᱠᱚ ᱚ ᱫᱚᱦᱚ ᱞᱮᱫ ᱛᱟᱵᱚᱱᱛᱮ ᱡᱟᱜᱮ ᱴᱟᱢᱟᱠ ᱛᱩᱢᱫᱟᱜ ᱞᱟᱜᱽᱲᱮ ᱟᱛᱮᱜ ᱵᱚᱱ ᱨᱟᱹᱥᱠᱟᱹᱭ ᱠᱷᱟᱹᱛᱤᱨ ᱛᱮᱜᱮ ᱟᱵᱚ ᱫᱚ ᱱᱚᱣᱟ ᱠᱷᱟᱹᱛᱤᱨ ᱛᱮᱜᱮ ᱟᱵᱚᱫᱚ ᱵᱷᱮᱜᱟᱨ ᱜᱮᱛᱟ ᱵᱚᱱᱟ